ᱤᱧ ᱢᱤᱫᱴᱟᱝ ᱥᱠᱩᱞ ᱨᱮ ᱡᱟᱦᱟᱸ ᱫᱚ ᱡᱟᱦᱟᱸ ᱰᱚ ᱫᱩ ᱦᱟᱡᱟᱨ ᱫᱚᱥ ᱮᱜᱟᱨᱚ ᱵᱟᱨᱳ ᱛᱮᱨᱚ ᱪᱳᱫᱫᱚ ᱯᱚᱫᱨᱚ ᱫᱷᱟᱹᱵᱤᱡ ᱤᱧ ᱠᱟᱹᱢᱤ ᱞᱮᱜᱼᱟ ᱚᱱᱟ ᱥᱠᱩᱞ ᱫᱚ ᱟᱹᱰᱤ ᱱᱟᱯᱟᱭ ᱦᱩᱭᱩᱜᱼᱟ ᱟᱨ ᱠᱟᱹᱢᱤ ᱦᱚᱸ ᱟᱹᱰᱤ ᱱᱟᱯᱟᱭ ᱜᱮ ᱪᱟᱞᱟᱜ ᱠᱟᱱᱟ ᱛᱟᱦᱮᱸᱫ ᱟᱨ ᱚᱱᱟ ᱥᱠᱩᱞ ᱨᱮᱜᱮ ᱡᱟ ᱦᱳᱱ ᱟᱹᱰᱤ ᱟᱭᱢᱟ ᱟᱭᱢᱟ ᱜᱤᱫᱽᱨᱟᱹ ᱠᱚ ᱦᱤᱡᱩᱜᱼᱟ ᱛᱟᱦᱮᱸᱫ ᱠᱟᱛᱷᱟ ᱵᱩᱡᱷᱟᱹᱣ ᱞᱟᱹᱜᱤᱫᱛᱮ ᱚᱱᱟ ᱥᱠᱩᱞ ᱨᱮ ᱤᱧ ᱟᱹᱰᱤ ᱱᱟᱯᱟᱭ ᱤᱧ ᱠᱟᱹᱢᱤ ᱞᱮᱜᱼᱟ ᱟᱨ ᱟᱹᱰᱤ ᱱᱟᱯᱟᱭᱤᱧ ᱵᱩᱡᱷᱟᱹᱣᱟ ᱛᱟᱦᱮᱸᱫ ᱚᱱᱟ ᱥᱠᱩᱞ ᱨᱮ ᱮᱭᱟᱭ ᱜᱚᱴᱟᱝ ᱢᱟᱥᱴᱟᱨ ᱠᱚ ᱛᱟᱦᱮᱸ ᱠᱟᱱᱟ ᱟᱨ ᱤᱧ ᱢᱮᱥᱟ ᱤᱨᱟᱹᱞ ᱜᱮᱞ ᱦᱚᱲ ᱤᱨᱟᱹᱞ ᱦᱚᱲ ᱞᱮ ᱛᱟᱦᱮᱸ ᱠᱟᱱᱟ ᱟᱨ ᱚᱱᱟ ᱥᱠᱩᱞ ᱨᱮ ᱟᱹᱰᱤ ᱟᱹᱰᱤ ᱱᱟᱯᱟᱭ ᱞᱮ ᱠᱟᱹᱢᱤ ᱞᱮᱫᱟ ᱟᱨ ᱤᱱᱟᱹ ᱜᱮ ᱢᱮᱱ ᱠᱟᱛᱮ ᱱᱚᱣᱟ ᱠᱟᱛᱷᱟᱧ ᱢᱩᱪᱟᱹᱫ ᱮᱫᱟ